ᱤᱧᱟᱹᱜ ᱡᱟᱣ ᱫᱤᱱ ᱨᱮᱱᱟᱜ ᱨᱮᱥᱤᱯᱤ ᱫᱚ ᱦᱩᱭᱩᱜ ᱠᱟᱱᱟ ᱫᱟᱜᱢᱟᱹᱲᱤ ᱟᱨ ᱟᱲᱟᱜ ᱛᱤᱠᱤ ᱪᱮᱫᱟᱜ ᱥᱮ ᱫᱟᱜᱢᱟᱹᱲᱤ ᱟᱨ ᱟᱲᱟᱜ ᱛᱤᱠᱤ ᱨᱮᱭᱟᱜ ᱡᱚᱢ ᱨᱮᱭᱟᱜ ᱨᱚᱢᱚᱡᱽ ᱨᱟᱹᱥᱠᱟᱹ ᱥᱮ ᱟᱹᱰᱤ ᱟᱹᱰᱤ ᱮᱴᱟᱜ ᱜᱮ ᱪᱮᱫᱟᱜ ᱚᱱᱟᱥᱮ ᱞᱚᱞᱚ ᱞᱚᱞᱚ ᱫᱟᱜᱢᱟᱹᱲᱤ ᱡᱩᱫᱤ ᱟᱢ ᱢᱤᱫ ᱵᱟᱹᱴᱤ ᱯᱮᱨᱮᱡ ᱮᱢ ᱧᱟᱢᱟ ᱪᱮᱫᱟᱜ ᱥᱮ ᱚᱱᱟ ᱵᱟᱹᱴᱤ ᱯᱮᱨᱮᱡ ᱫᱟᱜ ᱢᱟᱹᱲᱤ ᱟᱨ ᱥᱟᱢᱟᱱᱱᱚ ᱠᱟᱹᱴᱤᱡ ᱵᱩᱞᱩᱝ ᱟᱨ ᱢᱟᱨᱤᱪ ᱵᱩᱞᱩᱝ ᱮᱢ ᱠᱟᱛᱮᱫ ᱟᱨ ᱟᱲᱟᱜ ᱛᱤᱠᱤ ᱛᱟᱞᱟᱨᱮ ᱠᱟᱹᱴᱤᱡ ᱢᱤᱫᱴᱟᱝ ᱢᱟᱹᱨᱤᱪ ᱛᱟᱦᱮᱱ ᱠᱷᱟᱱ ᱟᱹᱰᱤ ᱪᱮᱦᱨᱟ ᱢᱟᱱᱮ ᱥᱤᱲᱩᱵ ᱛᱚᱨᱟᱥᱮ ᱡᱚᱢ ᱠᱟᱛᱮᱫ ᱟᱹᱰᱤ ᱨᱟᱪᱚᱜ ᱨᱟᱪᱚᱜ ᱡᱟᱦᱟᱸ ᱟᱲᱟᱜ ᱛᱤᱠᱤ ᱨᱮᱱᱟᱜ ᱡᱟᱦᱟᱸ ᱥᱤᱵᱤᱞ ᱛᱮᱫ ᱮᱢ ᱧᱟᱢ ᱫᱚ ᱚᱱᱟ ᱚᱱᱟ ᱥᱤᱵᱤᱞ ᱫᱚ ᱚᱱᱟ ᱚᱱᱟ ᱡᱟᱦᱟᱸ ᱛᱤᱱᱟᱹᱜ ᱡᱤᱞ ᱦᱟᱹᱠᱩ ᱫᱟᱠᱟ ᱨᱮᱜᱮᱢ ᱧᱟᱢ ᱨᱮᱦᱚᱸ ᱚᱱᱟ ᱥᱤᱵᱤᱞ ᱫᱚ ᱵᱟᱢ ᱧᱟᱢᱟ ᱠᱟᱨᱚᱱ ᱦᱩᱭᱩᱜ ᱠᱟᱱᱟ ᱥᱮᱛᱟᱜ ᱨᱮ ᱞᱚᱞᱚ ᱞᱚᱞᱚ ᱫᱟᱜ ᱢᱟᱲᱹᱤ ᱟᱨ ᱟᱲᱟᱜ ᱛᱤᱠᱤ ᱡᱩᱫᱤ ᱛᱟᱦᱮᱱᱟ ᱟᱹᱰᱤ ᱨᱚᱢᱚᱡᱽ ᱵᱩᱡᱷᱟᱹᱜᱼᱟ ᱟᱨ ᱢᱟᱡᱷᱮ ᱢᱟᱡᱷᱮ ᱡᱩᱫᱤ ᱟᱢ ᱠᱟᱹᱴᱤᱡ ᱢᱟᱹᱨᱤᱪᱮᱢ ᱛᱚᱜᱚᱡᱟᱜᱼᱟ ᱟᱹᱰᱤ ᱥᱟᱺᱦᱤᱡ ᱜᱮ ᱟᱹᱰᱤ ᱥᱤᱵᱤᱞ ᱥᱟᱺᱦᱤᱡ ᱜᱮᱢ ᱵᱩᱡᱷᱟᱹᱣᱟ ᱡᱟᱦᱟᱸ ᱫᱚ ᱮᱴᱟᱜ ᱡᱤᱱᱤᱥ ᱨᱮᱦᱚᱸ ᱵᱟᱢ ᱧᱟᱢ ᱫᱟᱲᱮᱭᱟᱜᱼᱟ ᱱᱚᱣᱟ ᱠᱷᱟᱹᱛᱤᱨ ᱛᱮ ᱤᱧ ᱫᱚ ᱤᱧᱟᱹᱜ ᱫᱟᱜ ᱢᱟᱹᱲᱤ ᱟᱨ ᱟᱲᱟᱜ ᱛᱤᱠᱤ ᱫᱚ ᱟᱹᱰᱤ ᱨᱟᱹᱥᱠᱟᱹ ᱥᱮ ᱟᱹᱰᱤ ᱥᱤᱵᱤᱞ ᱥᱟᱺᱦᱤᱡ ᱡᱚᱢ ᱨᱮᱭᱟᱜ ᱟᱹᱰᱤ ᱨᱟᱹᱥᱠᱟᱹᱧ ᱧᱟᱢ ᱠᱷᱟᱹᱛᱤᱨ ᱤᱧ ᱫᱚ ᱱᱚᱣᱟ ᱫᱚ ᱤᱧᱟᱹᱜ ᱯᱷᱮᱵᱟᱨᱮᱴ ᱥᱮ ᱤᱧᱟᱹᱜ ᱨᱟᱹᱥᱠᱟᱹ ᱨᱮᱭᱟᱜ ᱡᱚᱢᱟᱜ ᱢᱮᱱᱛᱤᱧ ᱥᱤᱠᱟᱹᱨᱟ